ᱵᱟᱨ ᱫᱤᱱ ᱞᱟᱦᱟ ᱨᱮ ᱢᱤᱫᱴᱤᱡ ᱜᱟᱹᱰᱤᱧ ᱵᱷᱟᱲᱟ ᱞᱮᱫᱟ ᱜᱟᱹᱰᱤ ᱵᱷᱟᱲᱟ ᱠᱟᱛᱮ ᱟᱞᱮ ᱜᱮ ᱜᱟᱛᱮ ᱠᱚ ᱢᱤᱫ ᱥᱟᱶᱛᱮ ᱟᱪᱩᱨᱚᱜ ᱥᱮᱱᱚᱜ ᱞᱟᱹᱜᱤᱫ ᱜᱟᱹᱰᱤ ᱞᱮ ᱵᱷᱟᱲᱟ ᱞᱮᱫᱟ ᱛᱚ ᱜᱟᱹᱰᱤ ᱵᱷᱟᱲᱟ ᱠᱟᱛᱮ ᱵᱟᱨ ᱫᱤᱱ ᱯᱚᱨᱮ ᱟᱞᱮ ᱫᱚᱞᱮ ᱥᱮᱱ ᱮᱱᱟ ᱰᱟᱭᱵᱷᱟᱨ ᱫᱚᱭ ᱢᱮᱥᱮᱡᱟᱫᱤᱧᱟ ᱡᱮ ᱚᱠᱟᱨᱮ ᱢᱮᱱᱟᱜ ᱯᱮᱭᱟ ᱤᱧᱫᱩᱧ ᱞᱟᱹᱭᱟᱫᱮᱭᱟ ᱥᱤᱨᱠᱟᱹ ᱵᱟᱹᱫᱽ ᱢᱳᱲ ᱨᱮ ᱢᱮᱱᱟᱜ ᱞᱮᱭᱟ ᱩᱱᱤ ᱫᱚ ᱦᱮᱡ ᱠᱟᱛᱮ ᱩᱱᱤ ᱫᱚ ᱦᱮᱡ ᱠᱟᱱᱟ ᱟᱨ ᱵᱟᱹᱧ ᱧᱮᱞ ᱧᱟᱢᱮ ᱠᱟᱱᱟ ᱤᱧ ᱫᱚ ᱚᱱᱟᱠᱷᱟᱹᱛᱤᱨ ᱩᱱᱤᱧ ᱯᱷᱳᱱ ᱟᱫᱮᱭᱟ ᱯᱷᱳᱱ ᱠᱟᱛᱮ ᱴᱷᱤᱠ ᱡᱟᱭᱜᱟ ᱨᱤᱧ ᱞᱟᱹᱭᱟᱫᱮᱭᱟ ᱡᱮ ᱤᱧ ᱫᱚ ᱱᱚᱰᱮ ᱢᱤᱱᱟᱹᱧᱟ ᱟᱞᱮ ᱫᱚᱞᱮ ᱛᱟᱲᱟᱢ ᱦᱟᱛᱟᱲᱼᱫᱟ ᱛᱚᱵᱮ ᱟᱢ ᱫᱚ ᱦᱤᱡᱩᱜ ᱢᱮ ᱰᱟᱦᱟᱨ ᱨᱮᱢ ᱧᱟᱢ ᱞᱮᱠᱷᱟᱱ ᱫᱮᱡ ᱛᱚᱨᱟ ᱞᱮᱢᱮ ᱫᱮᱡ ᱞᱮᱢᱮ ᱟᱨ ᱜᱟᱛᱮ ᱠᱚ ᱥᱟᱶᱛᱮ ᱟᱹᱪᱩᱨ ᱞᱮ ᱥᱮᱱᱚᱜᱼᱟ